ᱦᱮᱸ ᱡᱚᱦᱟᱨᱜᱮ ᱛᱤᱦᱤᱧ ᱞᱟᱹᱭ ᱜᱟᱱᱚᱜᱼᱟ ᱯᱟᱹᱦᱤᱞ ᱠᱷᱚᱱᱟᱜ ᱱᱚᱶᱟ ᱟᱵᱚ ᱵᱷᱟᱨᱚᱛ ᱫᱤᱥᱚᱢ ᱨᱮᱱᱟᱜ ᱡᱟᱦᱟᱸ ᱠᱟᱹᱣᱰᱤ ᱟᱹᱨᱤ ᱚᱱᱟᱫᱚ ᱟᱹᱰᱤ ᱰᱷᱮᱨ ᱛᱮᱫᱜᱮ ᱥᱟᱱᱟᱢ ᱦᱚᱲᱟᱜ ᱨᱚᱡᱽᱜᱟᱨ ᱨᱮ ᱵᱟᱹᱲᱛᱤᱭ ᱟᱠᱟᱱᱟ ᱰᱷᱮᱨ ᱟᱠᱟᱱᱟ ᱚᱱᱟ ᱥᱟᱶ ᱥᱟᱶᱛᱮ ᱱᱚᱜ ᱚᱭ ᱡᱟᱦᱟᱸ ᱟᱛᱳ ᱰᱤᱦᱟᱹᱛ ᱠᱚᱨᱮ ᱡᱟᱦᱟᱸ ᱠᱚ ᱦᱩᱲᱩ ᱠᱟᱱ ᱪᱟᱣᱞᱮ ᱠᱟᱱ ᱟᱱᱟᱡ ᱯᱟᱹᱛᱤ ᱡᱟᱦᱟᱸ ᱠᱚ ᱟᱨᱡᱟᱣ ᱮᱫᱟᱠᱚ ᱵᱤᱨᱡᱟᱹᱣ ᱮᱫᱟᱠᱚ ᱚᱱᱟ ᱞᱮᱠᱟᱛᱮ ᱚᱱᱟ ᱥᱚᱦᱚᱨ ᱵᱟᱡᱟᱨ ᱨᱮ ᱠᱤᱨᱤᱧ ᱟᱹᱠᱷᱨᱤᱧ ᱛᱟᱞᱟᱛᱮ ᱛᱮᱦᱮᱧ ᱥᱟᱱᱟᱢ ᱦᱚᱲᱴᱷᱮᱱ ᱜᱮ ᱠᱟᱹᱣᱰᱤ ᱟᱹᱨᱤ ᱯᱟᱹᱦᱤᱞ ᱠᱷᱚᱱ ᱫᱚ ᱥᱟᱸᱜᱮᱭᱟᱠᱟᱱᱟ ᱟᱨ ᱱᱚᱜᱼᱚᱭ ᱱᱚᱶᱟ ᱡᱟᱦᱟᱸ ᱠᱚᱨᱮ ᱢᱩᱲᱩᱫ ᱵᱤᱨᱤᱫ ᱟᱠᱟᱱ ᱫᱚ ᱚᱱᱟ ᱥᱟᱶ ᱥᱟᱶᱛᱮ ᱥᱟᱱᱟᱢ ᱦᱚᱲᱟᱜ ᱛᱤᱨᱮ ᱛᱮᱦᱮᱧ ᱠᱟᱹᱢᱤ ᱧᱟᱢᱟᱠᱟᱱᱟ ᱠᱟᱹᱢᱤ ᱧᱟᱢ ᱠᱟᱱ ᱠᱷᱟᱹᱛᱤᱨ ᱥᱟᱱᱟᱢ ᱦᱚᱲᱟᱜ ᱛᱤ ᱨᱮᱜᱮ ᱯᱚᱭᱥᱟ ᱨᱮᱱᱟᱜ ᱥᱟᱸᱜᱮ ᱦᱮᱡ ᱟᱠᱟᱱᱟ ᱚᱱᱟ ᱥᱟᱶᱛᱮ ᱱᱚᱜᱼᱚᱭ ᱡᱮ ᱛᱮᱦᱮᱧ ᱫᱤᱥᱚᱢ ᱡᱟᱠᱟᱫ ᱨᱮ ᱤᱱᱴᱟᱨ ᱱᱮᱴ ᱥᱮ ᱰᱤᱡᱤᱭᱮᱞ ᱯᱮᱢᱮᱱᱴ ᱛᱮᱦᱮᱧ ᱥᱟᱱᱟᱢ ᱦᱚᱲᱟᱜ ᱛᱤᱨᱮ ᱢᱚᱵᱟᱭᱤᱞ ᱢᱟᱫᱽᱫᱷᱚᱢᱛᱮ ᱡᱟᱦᱟᱸ ᱠᱚ ᱠᱟᱹᱣᱰᱤ ᱠᱚ ᱮᱯᱮᱢ ᱪᱟᱯᱟᱞᱚᱜ ᱠᱟᱱᱟ ᱚᱱᱠᱟ ᱦᱤᱥᱟᱹᱵᱛᱮ ᱯᱟᱹᱦᱤᱞ ᱠᱷᱚᱱ ᱫᱚ ᱱᱤᱛᱚᱜ ᱥᱟᱱᱟᱢ ᱦᱚᱲᱟᱜ ᱛᱤ ᱨᱮᱜᱮ ᱥᱮ ᱥᱟᱱᱟᱢ ᱦᱚᱲᱟᱜ ᱨᱚᱡᱽᱜᱟᱨ ᱜᱮ ᱟᱰᱤ ᱥᱟᱸᱜᱮᱭᱟᱠᱟᱱᱟ ᱚᱱᱟ ᱥᱟᱶᱛᱮ ᱛᱮᱦᱮᱧ ᱱᱚᱜᱼᱚᱭ ᱡᱮ ᱛᱤᱛᱮ ᱰᱟᱭᱨᱮᱴ ᱯᱚᱭᱥᱟ ᱵᱤᱱᱟᱹ ᱮᱯᱮᱢ ᱪᱟᱯᱟᱞ ᱠᱟᱛᱮᱫ ᱱᱮᱴ ᱢᱟᱫᱽᱫᱷᱚᱢ ᱛᱮ ᱰᱤᱡᱤᱴᱮᱞ ᱢᱟᱫᱽᱫᱷᱚᱢ ᱛᱮ ᱡᱟᱦᱟᱸ ᱠᱤᱨᱤᱧ ᱟᱹᱠᱷᱨᱤᱧᱚᱜ ᱠᱟᱱᱟ ᱱᱚᱶᱟᱦᱚᱸ ᱛᱮᱦᱮᱧ ᱞᱮᱠᱟᱱᱟᱜ ᱫᱤᱱ ᱨᱮ ᱟᱹᱰᱤ ᱜᱚᱲᱚᱭ ᱮᱢ ᱮᱫᱟ ᱚᱱᱟ ᱥᱟᱶᱛᱮ ᱡᱟᱦᱟᱸ ᱛᱮᱦᱮᱧ ᱟᱵᱚᱨᱮᱱ ᱯᱚᱸᱼᱯᱚᱝᱲᱟᱠᱚ ᱱᱚᱣᱟ ᱥᱮᱬᱟ ᱛᱟᱞᱟᱛᱮ ᱡᱟᱦᱟᱸ ᱯᱚᱭᱥᱟ ᱨᱮᱭᱟᱜ ᱦᱚᱸᱜ ᱚᱭ ᱞᱮᱱᱫᱮᱱ ᱪᱟᱞᱟᱜ ᱠᱟᱱᱟ ᱚᱱᱟ ᱠᱷᱚᱱ ᱫᱚ ᱱᱚᱜ ᱚᱭ ᱰᱤᱡᱤᱴᱮᱞ ᱢᱟᱫᱽᱫᱷᱚᱢ ᱜᱮ ᱟᱹᱰᱤ ᱥᱚᱦᱚᱡᱽ ᱥᱚᱨᱚᱞ ᱟᱠᱟᱱᱟ